ᱦᱮᱞᱳ ᱤᱧ ᱨᱤᱱᱟᱧ ᱞᱟᱹᱭᱮᱫᱟ ᱥᱤᱨᱟᱹᱢ ᱴᱚᱞᱟ ᱟᱹᱛᱩ ᱠᱷᱚᱱ ᱟᱢᱠᱤ ᱰᱨᱟᱭᱵᱷᱟᱨ ᱵᱟᱵᱩᱢ ᱢᱮᱱᱫᱟ ᱚ ᱢᱮᱱ ᱤᱫᱟᱹᱧ ᱡᱮ ᱟᱢ ᱜᱟᱯᱟ ᱜᱟᱹᱰᱤᱭᱟᱛᱮ ᱥᱤᱨᱟᱹᱢ ᱴᱚᱞᱟ ᱟᱛᱩᱨᱮᱢ ᱦᱤᱡᱩᱜᱼᱟ ᱤᱧᱟᱹᱜ ᱜᱟᱯᱟ ᱵᱚᱱᱯᱟᱥ ᱨᱮ ᱟᱴ ᱵᱟᱡᱮ ᱴᱨᱮᱹᱱ ᱢᱮᱱᱟᱜᱼᱟ ᱴᱷᱤᱠ ᱜᱮᱭᱟ ᱛᱟᱦᱚᱞᱤᱧ ᱫᱚᱦᱚᱭᱮᱫᱟ